ᱚᱠᱛᱚ ᱥᱟᱶ ᱥᱟᱶᱛᱮ ᱰᱮᱞᱤ ᱡᱚᱜᱟᱡᱚᱜ ᱨᱮᱭᱟᱜ ᱟᱹᱨᱩ ᱯᱷᱮᱨᱟᱣ ᱫᱚ ᱟᱹᱰᱤ ᱛᱮᱫ ᱜᱮ ᱦᱩᱭ ᱟᱠᱟᱱᱟ ᱚᱱᱟ ᱫᱚ ᱥᱮᱫᱟᱭ ᱚᱠᱟ ᱞᱮᱠᱟ ᱛᱟᱦᱮᱸ ᱠᱟᱱᱟ ᱟᱨ ᱱᱤᱛ ᱚᱠᱟ ᱞᱮᱠᱟ ᱟᱹᱨᱩ ᱯᱷᱮᱨᱟᱣ ᱦᱩᱭ ᱟᱠᱟᱱᱟ ᱚᱱᱟ ᱥᱮᱫᱟᱭ ᱟᱨ ᱱᱟᱦᱟᱜ ᱨᱮᱭᱟᱜ ᱛᱩᱞᱟᱹᱡᱚᱠᱷᱟ ᱞᱮᱠᱷᱟᱱ ᱜᱮ ᱚᱱᱟ ᱫᱚ ᱟᱹᱰᱤ ᱥᱚᱞᱦᱮ ᱛᱮᱵᱚᱱ ᱵᱟᱲᱟᱭ ᱧᱟᱢ ᱫᱟᱲᱮᱭᱟᱜᱼᱟ ᱥᱮᱫᱟᱭ ᱚᱠᱛᱚ ᱫᱚ ᱛᱟᱦᱮᱸᱠᱟᱱᱟ ᱴᱮᱞᱤᱯᱷᱳᱱ ᱡᱚᱜᱟᱡᱳᱜᱽ ᱥᱟᱶᱛᱮ ᱪᱤᱴᱷᱤ ᱚᱞ ᱚᱱᱠᱟ ᱜᱮ ᱟᱹᱥᱩᱞ ᱡᱤᱭᱟᱹᱞᱤ ᱯᱟᱣᱨᱟ ᱠᱚᱣᱟᱜ ᱢᱟᱫᱷᱭᱚᱢ ᱛᱮᱦᱚᱸ ᱟᱯᱱᱟᱨᱟᱜ ᱵᱩᱜᱤ ᱵᱟᱹᱲᱤᱡᱟ ᱠᱟᱛᱷᱟ ᱠᱚ ᱵᱚᱱ ᱵᱟᱲᱟᱭ ᱦᱚᱪᱚᱭᱮᱫ ᱠᱚ ᱛᱟᱦᱮᱸ ᱠᱟᱱᱟ ᱟᱯᱲᱮ ᱨᱮᱱ ᱥᱟ ᱜᱤᱧ ᱨᱮ ᱢᱮᱱᱟᱜ ᱠᱷᱟᱥ ᱦᱚᱲ ᱠᱚ

ᱱᱟᱦᱟᱜ ᱫᱚ ᱚᱱᱟ ᱨᱮᱭᱟᱜ ᱟᱹᱰᱤ ᱛᱮᱫ ᱜᱮ ᱟᱹᱨᱩ ᱯᱷᱮᱨᱟᱣ ᱦᱩᱭ ᱟᱠᱟᱱᱟ ᱡᱮᱞᱮᱠᱟ ᱤᱱᱴᱟᱹᱨᱱᱮᱴ ᱦᱮᱡ ᱥᱟᱶ ᱥᱟᱶ ᱛᱮ ᱢᱚᱵᱟᱭᱤᱞ ᱯᱷᱳᱱ ᱟᱨ ᱵᱟᱝ ᱫᱟᱱᱟᱝ ᱨᱚᱯᱚᱲ ᱡᱚᱱᱛᱨᱚ ᱠᱚ ᱵᱮᱱᱟᱣ ᱟᱠᱟᱫᱟ ᱜᱟᱹᱠᱷᱩᱲᱟᱱ ᱠᱚ ᱚᱱᱟ ᱫᱟᱨᱟᱭ ᱛᱮᱜᱮ ᱢᱤᱫ ᱴᱷᱟᱶ ᱨᱮᱱ ᱢᱟᱹᱱᱢᱤ ᱪᱮᱫ ᱠᱚᱭ ᱠᱟᱹᱢᱤ ᱠᱟᱱᱟ ᱚᱱᱟ ᱵᱚᱱ ᱧᱮᱞ ᱧᱟᱢ ᱫᱟᱲᱮᱭᱟᱜ ᱠᱟᱱᱟ ᱵᱷᱤᱰᱭᱚᱠᱚᱞ ᱣᱟᱴᱥᱮᱯ ᱮᱥᱮᱢᱮᱥ ᱮᱢᱮᱢᱮᱥ ᱥᱟᱶᱛᱮ ᱱᱚᱝᱠᱟᱱ ᱟᱹᱰᱤ ᱞᱮᱠᱟᱱ ᱠᱟᱹᱢᱤ ᱦᱚᱨᱟ ᱠᱚ ᱦᱩᱭᱩᱜ ᱠᱟᱱᱟ ᱢᱤᱫ ᱡᱟᱭᱜᱟ ᱨᱮ ᱛᱟᱦᱮᱸ ᱠᱟᱛᱮ ᱟᱨ ᱢᱤᱫ ᱡᱟᱭᱜᱟ ᱨᱮ ᱠᱟᱹᱢᱤ ᱥᱩᱥᱟᱹᱨ ᱜᱟᱱᱚᱜᱚᱜ ᱠᱟᱱᱟ ᱵᱟᱝ ᱧᱮᱞ ᱧᱟᱢᱟᱜ ᱦᱚ ᱭ ᱧᱮᱞ ᱧᱟᱢ ᱦᱚᱪᱚᱭᱮᱫ ᱵᱚᱱᱟᱭ ᱚᱱᱟ ᱞᱮᱠᱟᱛᱮ ᱢᱮᱱ ᱜᱟᱱᱚᱜᱼᱟ ᱱᱚᱣᱟ ᱚᱠᱛᱚ ᱥᱟᱶ ᱥᱟᱶ ᱛᱮ ᱴᱮᱞᱮᱡᱚᱜᱟᱲ ᱡᱩᱜᱽ ᱨᱮᱭᱟᱜ ᱟᱹᱨᱩ ᱯᱷᱮᱨᱟᱣ ᱫᱚ ᱟᱹᱰᱤ ᱛᱮᱫ ᱜᱮ ᱦᱩᱭ ᱟᱠᱟᱱᱟ